ᱟᱹᱛᱩ ᱫᱤᱥᱚᱢ ᱠᱚᱨᱮ ᱥᱮ ᱟᱵᱚᱣᱟᱜ ᱟᱹᱛᱩ ᱨᱮᱱᱟᱜ ᱢᱟᱱᱡᱷᱤ ᱛᱷᱟᱱ ᱡᱟᱦᱮᱨ ᱛᱷᱟᱱ ᱨᱮᱫᱚ ᱟᱵᱚ ᱫᱚ ᱜᱩᱨᱤᱡ ᱜᱮᱛᱚ ᱜᱩᱨᱤᱡ ᱜᱮᱵᱚᱱ ᱵᱮᱵᱚᱦᱟᱨ ᱛᱟᱦᱮᱸᱱᱟ ᱱᱚᱰᱮ ᱢᱮᱱ ᱟᱠᱟᱱ ᱟᱞᱯᱚᱱᱟ ᱫᱚ ᱟᱵᱚ ᱥᱟᱱᱛᱟᱞ ᱦᱚᱲᱟᱜ ᱫᱚ ᱵᱟᱝ ᱠᱟᱱᱟ ᱟᱞᱯᱚᱱᱟ ᱫᱚ ᱫᱤᱠᱩ ᱜᱮᱠᱚ ᱟᱠᱚᱣᱟᱜ ᱵᱚᱸᱜᱟ ᱵᱩᱨᱩ ᱨᱮᱠᱚ ᱟᱞᱯᱚᱱᱟᱭᱮᱫ ᱛᱟᱦᱮᱸᱱᱟ ᱟᱵᱳ ᱫᱚ ᱜᱩᱨᱤᱡ ᱜᱮᱛᱟᱵᱚᱱ ᱟᱵᱚᱱᱟᱜ ᱢᱟᱨᱟᱝ ᱥᱟᱯᱟᱵ ᱫᱚ ᱥᱮ ᱟᱵᱚᱨᱮᱱ ᱟᱹᱜᱤᱞ ᱦᱟᱯᱲᱟᱢ ᱠᱚᱣᱟᱜ ᱠᱟᱛᱷᱟ ᱞᱮᱠᱟᱛᱮ ᱟᱵᱚ ᱫᱚ ᱢᱟᱱᱡᱷᱤ ᱛᱷᱟᱱ ᱨᱮᱵᱚᱱ ᱜᱩᱨᱤᱡ ᱛᱟᱦᱮᱸᱱᱟ ᱥᱮ ᱢᱟᱹᱰᱳᱞᱤᱭ ᱛᱟᱦᱮᱸᱱᱟᱵᱚᱱ ᱡᱟᱦᱮᱨ ᱛᱷᱟᱱ ᱨᱮᱦᱚᱸ ᱟᱵᱚ ᱫᱚ ᱜᱩᱨᱤᱡ ᱨᱮᱭᱟᱜ ᱜᱮᱵᱚᱱ ᱠᱟᱹᱢᱤᱭ ᱛᱟᱦᱮᱸᱱᱟ